ᱟᱞᱮ ᱟᱹᱛᱩᱨᱮᱫᱚ ᱵᱟᱯᱞᱟ ᱦᱩᱭᱩᱜ ᱥᱩᱢᱟᱹᱭ ᱫᱚ ᱵᱟᱯᱞᱟ ᱦᱩᱭᱩᱜ ᱞᱟᱦᱟᱨᱮᱫᱚ ᱨᱟᱭᱵᱟᱨ ᱦᱟᱲᱟᱢᱮ ᱴᱷᱟᱤᱠᱟᱹ ᱠᱤᱱᱟᱹ ᱩᱱᱤᱜᱮᱭ ᱴᱷᱤᱠ ᱠᱤᱱᱟᱹ ᱠᱚᱲᱟ ᱠᱩᱲᱤ ᱱᱩᱜ ᱩᱭ ᱠᱚᱲᱟ ᱟᱨ ᱦᱟᱹᱱᱤ ᱠᱩᱲᱤ ᱩᱱᱤᱜᱮ ᱴᱷᱤᱠᱟᱹ ᱠᱤᱱᱟᱹ ᱛᱟᱨᱯᱚᱨᱮ ᱩᱱᱠᱤᱱ ᱨᱮᱱ ᱩᱱᱠᱤᱱ ᱟᱹᱠᱤᱱ ᱧᱟᱯᱟᱢ ᱚᱪᱚᱠᱤᱱᱟᱹᱭ ᱮᱵᱚᱝ ᱩᱱᱠᱤᱱ ᱠᱤᱱ ᱠᱩᱥᱤ ᱨᱟᱹᱡᱤᱜᱼᱟ ᱛᱟᱨᱯᱚᱨᱮ ᱠᱩᱥᱤ ᱨᱟᱹᱡᱤᱜ ᱟᱠᱚ ᱵᱟᱨᱭᱟ ᱚᱲᱟᱜ ᱨᱮᱱ ᱯᱷᱮᱢᱮᱞᱤ ᱯᱚᱨᱤᱵᱟᱨ ᱛᱟᱨᱯᱚᱨᱮ ᱵᱟᱯᱞᱟ ᱫᱤᱱᱠᱚ ᱜᱚᱴᱟᱭᱟ ᱵᱟᱯᱞᱟ ᱫᱤᱱ ᱠᱟᱛᱮᱫ ᱜᱚᱴᱟ ᱠᱟᱛᱮᱫ ᱛᱟᱨᱯᱚᱨᱮ ᱵᱟᱯᱞᱟ ᱥᱩᱨᱩᱜᱼᱟ ᱟᱨ ᱵᱟᱯᱞᱟ ᱥᱩᱨᱩ ᱠᱟᱛᱮᱫ ᱟᱹᱰᱤ ᱨᱟᱹᱥᱠᱟᱹ ᱡᱚᱢᱡᱚᱢᱟᱴ ᱛᱮ ᱵᱟᱯᱞᱟ ᱦᱩᱭᱩᱜᱼᱟ ᱦᱚᱲᱟᱜ ᱫᱚ ᱛᱩᱢᱫᱟᱜ ᱴᱟᱢᱟᱠ ᱢᱟᱺᱡᱷᱤ ᱯᱟᱨᱟᱱᱤᱠ ᱢᱟᱺᱡᱷᱤ ᱯᱟᱨᱟᱱᱤᱠ ᱠᱚ ᱦᱤᱡᱩᱜᱼᱟ ᱡᱚᱠ ᱢᱟᱺᱡᱷᱤ ᱡᱚᱠᱢᱟᱺᱡᱷᱤᱭ ᱵᱟᱯᱞᱟ ᱠᱤᱱᱟ ᱡᱚᱜᱢᱟᱺᱡᱷᱤᱭ ᱫᱟᱜ ᱵᱟᱯᱞᱟᱭᱟ ᱩᱱᱤᱜᱮ ᱡᱚᱛᱚ ᱠᱤᱪᱷᱩ ᱥᱟᱱᱟᱢ ᱠᱚᱭ ᱚᱨ ᱥᱩᱨᱠᱚᱣᱟ ᱟᱨ ᱡᱚᱛᱚ ᱦᱚᱲᱜᱮ ᱵᱟᱯᱞᱟᱨᱮ ᱱᱮᱣᱛᱟᱭ ᱮᱢᱟᱠᱚᱣᱟ ᱟᱨ ᱚᱱᱠᱟᱠᱟᱛᱮᱜ ᱜᱤ ᱵᱟᱹᱭᱨᱟᱹᱛᱚᱜ ᱠᱩ ᱪᱟᱞᱟᱜ ᱟ ᱛᱟᱯᱚᱨ ᱵᱟᱹᱭᱨᱟᱹᱛ ᱪᱟᱞᱟᱣ ᱠᱟᱛᱮᱜ ᱵᱟᱯᱞᱟ ᱦᱤᱡᱩᱜ ᱟᱠᱚ ᱛᱟᱯᱚᱨᱮ ᱚᱱᱠᱟᱜᱮ ᱵᱟᱨᱭᱟ ᱯᱚᱨᱤᱵᱟᱨ ᱢᱤᱫᱴᱷᱮᱱ ᱠᱤᱱ ᱧᱟᱯᱟᱢᱚᱜᱼᱟ ᱟᱨ ᱵᱟᱨᱭᱟ ᱯᱚᱨᱤᱵᱟᱨ ᱛᱤᱱᱥᱩᱢᱟᱹᱭ ᱚᱠᱛᱚ ᱚᱠᱛᱚ ᱫᱚ ᱦᱩᱭᱩᱜ ᱠᱟᱱᱟᱡᱮ ᱡᱚᱠᱷᱚᱱ ᱵᱟᱞᱟᱭᱟᱠᱚ ᱡᱚᱦᱟᱨᱟ ᱛᱚᱠᱷᱚᱱ ᱜᱮ ᱟᱠᱚᱫᱚ ᱮᱠᱮ ᱚᱯᱚᱨ ᱠᱚᱫᱚᱠᱚ ᱪᱤᱱᱟᱦᱟᱹᱯᱚᱜᱼᱟ ᱛᱟᱪᱷᱟᱲᱟ ᱚᱱᱟ ᱞᱟᱦᱟᱨᱮᱫᱚ ᱩᱱᱠᱩᱫᱚ ᱵᱟᱠᱚ ᱪᱤᱱᱦᱟᱹᱯᱚᱜᱼᱟ ᱡᱮ ᱚᱠᱚᱭ ᱠᱟᱱᱟᱭ ᱵᱟᱝ ᱠᱟᱱᱟᱭ ᱡᱚᱠᱷᱚᱱ ᱵᱟᱞᱟᱭᱟ ᱠᱚ ᱡᱚᱦᱟᱨᱟ ᱛᱚᱠᱷᱚᱱ ᱜᱮ ᱟᱠᱚᱫᱚ ᱡᱮ ᱱᱩᱠᱩ ᱫᱚ ᱢᱟᱢᱚ ᱵᱟᱞᱟᱧ ᱠᱟᱱᱟᱭ ᱥᱮ ᱠᱟᱠᱟ ᱵᱟᱞᱟᱧ ᱠᱟᱱᱟᱭ ᱥᱮ ᱪᱮᱫ ᱞᱮᱠᱟᱱ ᱵᱟᱞᱟᱧ ᱠᱟᱱᱟᱭ ᱛᱚᱠᱷᱚᱱ ᱜᱮ ᱩᱱᱠᱩᱫᱚᱠᱚ ᱪᱤᱱᱦᱟᱹᱯᱚᱜᱼᱟ ᱟᱨ ᱛᱚᱠᱷᱚᱱ ᱫᱚ ᱟᱫᱚᱠᱚ ᱩᱱᱠᱩᱠᱚ ᱰᱚᱵᱚᱜ ᱡᱚᱦᱟᱨᱟ ᱵᱟᱞᱟᱭᱟᱠᱚ ᱡᱚᱦᱟᱨᱟ ᱟᱨ ᱛᱚᱠᱷᱚᱱ ᱠᱷᱚᱱ ᱜᱮ ᱩᱱᱠᱩᱣᱟᱜ ᱯᱚᱨᱤᱪᱚᱭ ᱫᱚ ᱵᱮᱱᱟᱜ ᱛᱟᱠᱚᱣᱟ